ᱟᱵᱚ ᱵᱷᱟᱨᱚᱛ ᱫᱤᱥᱚᱢ ᱨᱮ ᱴᱮᱞᱤᱵᱷᱤᱥᱚᱱ ᱥᱮ ᱴᱤᱵᱷᱤ ᱥᱮ ᱨᱮᱰᱤᱭᱳ ᱱᱩᱱᱟᱹᱜ ᱡᱮ ᱰᱷᱮᱨᱟᱠᱟᱱᱟ ᱡᱮ ᱟᱵᱚ ᱚᱲᱟᱜ ᱫᱩᱲᱩᱵᱽ ᱠᱟᱛᱮᱜᱮ ᱜᱚᱴᱟ ᱫᱩᱱᱤᱭᱟᱹ ᱨᱮᱭᱟᱜ ᱮᱠᱫᱚᱢ ᱥᱟᱢᱟᱪᱟᱨ ᱵᱚᱱ ᱟᱸᱡᱚᱢᱟ ᱡᱮ ᱚᱠᱟᱨᱮ ᱚᱠᱟ ᱫᱩᱱᱭᱟᱹᱨᱮ ᱪᱮᱫ ᱦᱩᱭᱩᱜ ᱠᱟᱱᱟ ᱪᱮᱫ ᱵᱟᱝ ᱡᱚᱛᱚᱣᱟᱜ ᱵᱚᱱ ᱴᱷᱤᱠᱟᱹᱭᱮᱫᱟ ᱡᱚᱛᱚᱣᱟᱜ ᱵᱚᱱ ᱟᱸᱡᱚᱢᱮᱫᱟ ᱧᱮᱞᱧᱟᱢᱮᱫᱟ ᱵᱚᱱ ᱛᱚ ᱱᱤᱭᱟᱹ ᱱᱤᱭᱟᱹᱛᱮ ᱱᱩᱱᱟᱹᱜᱼᱜᱮ ᱡᱚᱛᱷᱟᱛ ᱦᱩᱭᱩᱜ ᱠᱟᱱᱟ ᱡᱮ ᱴᱤᱵᱷᱤ ᱠᱚᱨᱮᱦᱚᱸ ᱥᱮ ᱴᱮᱞᱤᱵᱷᱤᱥᱚᱱ ᱠᱚᱨᱮᱦᱚᱸ ᱟᱵᱚ ᱥᱟᱱᱛᱟᱲᱟᱜ ᱮᱠᱞᱟ ᱫᱚ ᱵᱟᱝᱠᱚ ᱫᱮᱠᱷᱟᱣᱮᱫᱟ ᱡᱚᱛᱚ ᱦᱚᱲᱟᱜ ᱜᱮ ᱫᱮᱠᱷᱟᱣᱮᱫᱟ ᱠᱚ ᱟᱵᱚ ᱥᱟᱱᱛᱟᱲ ᱱᱩᱱᱟᱹᱜ ᱵᱚᱱ ᱛᱟᱭᱱᱚᱢᱟᱠᱟᱱᱟ ᱡᱮ ᱥᱟᱱᱛᱟᱲ ᱵᱷᱟᱥᱟ ᱫᱚ ᱵᱟᱹᱭ ᱵᱟᱹᱭᱛᱮ ᱮᱠᱫᱚᱢ ᱴᱤᱞᱤᱵᱷᱤᱥᱚᱱ ᱠᱚᱨᱮ ᱴᱤᱵᱷᱤ ᱠᱚᱨᱮᱫᱚ ᱪᱟᱵᱟ ᱦᱚᱨᱟᱜ ᱠᱟᱱᱜᱮᱭᱟ ᱮᱴᱟᱜ ᱮᱴᱟᱜᱼᱜᱮ ᱤᱭᱟᱹᱜ ᱠᱟᱱᱟ ᱫᱮᱵᱽᱱᱟᱜᱚᱨᱤ ᱜᱮ ᱚᱱᱟ ᱠᱚ ᱥᱟᱱᱛᱟᱞ ᱵᱷᱟᱥᱟ ᱢᱟᱛᱚ ᱵᱟᱹᱭ ᱵᱟᱹᱭ ᱛᱮᱵᱚᱱ ᱦᱤᱲᱤᱧ ᱪᱟᱵᱟᱭᱮᱫ ᱜᱮᱭᱟ ᱡᱚᱛᱚ ᱦᱚᱲ ᱠᱚ ᱱᱤᱛᱳᱜ ᱫᱚ ᱱᱤᱛᱳᱜ ᱫᱚ ᱪᱟᱵᱟ ᱵᱟᱹᱲᱛᱤᱭᱮᱜᱼᱟ ᱡᱟᱦᱟᱸ ᱱᱟᱜ ᱟᱵᱚ ᱱᱤᱡᱮᱨᱟᱜ ᱵᱷᱟᱥᱟ ᱢᱤᱫᱴᱮᱡᱽ ᱥᱟᱱᱛᱟᱲ ᱵᱷᱟᱥᱟ ᱠᱟᱱᱟ ᱤᱱᱟᱹ ᱛᱮᱜᱮ ᱟᱵᱚ ᱫᱚᱵᱚᱱ ᱨᱚᱲᱟ ᱤᱱᱟᱹᱜᱮ ᱟᱵᱚ ᱫᱚᱵᱚᱱ ᱥᱮᱬᱟᱭᱟ ᱡᱟᱦᱟᱱᱟᱜ ᱜᱮᱵᱚᱱ ᱧᱮᱞᱟ ᱡᱮ ᱤᱱᱟᱹ ᱨᱮᱭᱟᱜ ᱜᱮᱵᱚᱱ ᱧᱮᱞᱟ ᱟᱫᱚ ᱤᱱᱟᱹ ᱫᱚ ᱵᱟᱹᱭ ᱵᱟᱹᱭ ᱛᱮᱵᱚᱱ ᱦᱤᱲᱤᱧ ᱡᱟᱨᱣᱟᱭᱮᱫᱟ ᱱᱟᱜ ᱟᱫᱚ ᱵᱟᱹᱭ ᱵᱟᱹᱭᱛᱮ ᱧᱩᱛᱟᱹᱛ ᱦᱤᱡᱩᱜ ᱠᱟᱱᱟ ᱤᱱᱟᱹ ᱯᱚᱨᱮ ᱟᱨᱚ ᱫᱮᱵᱽ ᱱᱟᱜᱚᱨᱤᱛᱮ ᱥᱟᱱᱛᱷᱟᱞᱤ ᱵᱚᱱ ᱚᱞᱮᱫᱟ ᱟᱨ ᱤᱱᱟᱹ ᱨᱮᱢᱟ ᱛᱚ ᱟᱵᱚᱣᱟᱜ ᱟᱲᱟᱝ ᱠᱚ ᱵᱮᱥ ᱴᱷᱤᱠ ᱛᱟᱵᱚᱱ ᱵᱟᱭ ᱦᱤᱡᱩᱜ ᱠᱟᱱᱟ ᱱᱟᱜ ᱟᱨ ᱤᱱᱟᱹᱫᱚ ᱵᱟᱹᱭ ᱵᱟᱹᱭᱛᱮ ᱱᱟᱜ ᱵᱚ ᱦᱤᱲᱤᱧ ᱡᱟᱨᱣᱟᱭᱮᱫᱟ ᱱᱟᱜ ᱟᱫᱚ ᱱᱤᱭᱟᱹ ᱫᱚ ᱟᱵᱚ ᱟᱹᱰᱤ ᱵᱷᱩᱞ ᱵᱚᱱ ᱠᱚᱨᱟᱣᱮᱫᱟ ᱱᱤᱭᱟᱹ ᱫᱚ ᱵᱟᱝ ᱠᱚᱨᱟᱣ ᱫᱚᱨᱠᱟᱨ ᱠᱟᱱᱟ ᱡᱮ ᱟᱵᱚ ᱱᱤᱡᱮᱨᱟᱜ ᱵᱷᱟᱥᱟ ᱤᱱᱟᱹ ᱫᱚ ᱟᱵᱚ ᱮᱠᱫᱚᱢ ᱩᱭᱦᱟᱹᱨ ᱫᱚᱦᱚ ᱫᱚᱨᱠᱟᱨ ᱠᱟᱱᱟ ᱡᱮ ᱡᱟᱦᱟᱱᱟᱜ ᱜᱮᱵᱚᱱ ᱠᱚᱨᱟᱣᱟ ᱟᱵᱚ ᱱᱤᱡᱮ ᱵᱷᱟᱥᱟ ᱨᱚᱲ ᱠᱟᱛᱮᱵᱚᱱ ᱠᱚᱨᱟᱣᱟ ᱟᱨ ᱡᱟᱦᱟᱸ ᱨᱮᱜᱮᱵᱚᱱ ᱡᱟᱦᱟᱸ ᱨᱮᱜᱮᱵᱚᱱ ᱠᱩᱞᱤ ᱠᱚᱣᱟ ᱡᱟᱦᱟᱱᱟᱜ ᱥᱮ ᱡᱟᱦᱟᱸᱭ ᱜᱮᱵᱚᱱ ᱢᱮᱛᱟ ᱠᱚᱣᱟ ᱱᱤᱡᱮᱨᱟᱜ ᱥᱟᱱᱛᱟᱲ ᱵᱷᱟᱥᱟ ᱜᱮᱵᱚᱱ ᱢᱮᱛᱟ ᱠᱚᱣᱟ ᱡᱮ ᱮᱴᱟᱜ ᱮᱴᱟᱜ ᱟᱹᱰᱤ ᱦᱤᱱᱫᱤ ᱢᱩᱸᱰᱟᱹ ᱟᱹᱰᱤ ᱠᱤᱪᱷᱩ ᱵᱷᱟᱥᱟ ᱢᱮᱱᱟᱜᱼᱟ ᱡᱮ ᱤᱱᱟᱹ ᱠᱚᱫᱚ ᱵᱟᱝ ᱚᱲᱟᱜ ᱠᱚᱨᱮᱦᱚᱸ ᱡᱩᱫᱤᱵᱚᱱ ᱜᱟᱞᱢᱟᱨᱟᱜᱼᱟ ᱮᱱᱠᱷᱟᱱ ᱱᱤᱡᱮᱨᱟᱜ ᱵᱷᱟᱥᱟ ᱛᱮᱜᱮ ᱵᱚᱱ ᱜᱟᱞᱢᱟᱨᱟᱜᱼᱟ ᱤᱱᱟᱹᱜᱮ ᱴᱮᱞᱤᱵᱷᱤᱥᱚᱱ ᱛᱮᱦᱚᱸ ᱟᱹᱰᱤ ᱡᱷᱟᱹᱞ ᱡᱷᱟᱹᱞ ᱠᱚᱨᱮᱱᱟᱜ ᱥᱟᱢᱟᱪᱟᱨ ᱠᱚᱠᱚ ᱫᱮᱠᱷᱟᱣ ᱜᱮᱭᱟ ᱤᱱᱟᱹ ᱫᱚ ᱡᱮ ᱚᱠᱚᱭ ᱚᱠᱟᱨᱮ ᱪᱤᱠᱟᱹᱜ ᱠᱟᱱᱟᱭ ᱜᱩᱡᱩᱜ ᱵᱟᱧᱪᱟᱜ ᱟᱹᱰᱤ ᱠᱤᱪᱷᱩ ᱠᱚ ᱫᱮᱠᱷᱟᱣᱮᱫ ᱜᱮᱭᱟ ᱛᱚ ᱟᱵᱚᱫᱚ ᱱᱚᱣᱟᱵᱚᱱ ᱪᱮᱥᱴᱟᱭᱟ ᱡᱮ ᱤᱱᱟᱹ ᱠᱚᱦᱚᱸᱵᱚᱱ ᱧᱮᱞᱟ ᱟᱵᱚ ᱱᱤᱡᱮᱨᱟᱜ ᱵᱷᱟᱥᱟᱛᱮ ᱡᱟᱦᱟᱸ ᱠᱚ ᱫᱮᱠᱷᱟᱣᱟ ᱡᱟᱦᱟᱸ ᱠᱚ ᱞᱟᱹᱭ ᱟᱵᱚᱱᱟ ᱤᱱᱟᱹ ᱠᱚᱜᱮᱵᱚᱱ ᱟᱸᱡᱚᱢᱟ ᱤᱱᱟᱹ ᱠᱚᱜᱮᱵᱚᱱ ᱧᱮᱞᱟ